ᱡᱚᱦᱟᱨ ᱡᱚᱦᱟᱨ ᱡᱚᱦᱟᱨ ᱡᱚᱦᱟᱨ ᱦᱳᱭ ᱦᱳᱭ ᱟᱹᱞᱤᱧ ᱜᱮ ᱟᱹᱞᱤᱧ ᱜᱮ ᱟᱪᱪᱷᱟ ᱟᱪᱪᱷᱟ ᱦᱳᱭ ᱦᱮᱸ ᱵᱟᱦᱟ ᱫᱟᱨᱮ ᱫᱚ ᱡᱚᱛᱚ ᱞᱮᱠᱟᱱᱟᱜ ᱢᱮᱱᱟᱜᱼᱟ ᱟᱹᱵᱤᱱ ᱧᱮᱞ ᱵᱤᱱ ᱱᱚᱰᱮ ᱟᱵᱚᱣᱟᱜ ᱠᱩᱥᱱᱤ ᱵᱟᱦᱟ ᱦᱳᱭ ᱛᱚᱣᱟ ᱵᱟᱦᱟ ᱦᱟᱸᱜ ᱚᱱᱠᱟ ᱜᱳᱞᱟᱯ ᱵᱟᱦᱟ ᱜᱳᱞᱟᱯ ᱵᱟᱦᱟ ᱦᱚᱸ ᱟᱹᱰᱤ ᱞᱮᱠᱟᱱ ᱵᱟᱦᱟ ᱢᱮᱱᱟᱜᱼᱟ ᱟᱫᱚ ᱪᱮᱫ ᱞᱮᱠᱟᱱᱟᱜ ᱫᱚ ᱯᱩᱸᱰᱟᱜ ᱢᱮᱱᱟᱜᱼᱟ ᱟᱨᱟᱜᱟᱜ ᱢᱮᱱᱟᱜᱼᱟ ᱦᱟᱹᱨᱭᱟᱹᱲ ᱦᱟᱹᱨᱭᱟᱹᱲᱟᱜ ᱢᱮᱱᱟᱜᱼᱟ ᱟᱨ ᱢᱟᱫᱟᱨ ᱵᱟᱦᱟ ᱢᱮᱱᱟᱜᱼᱟ ᱵᱟᱦᱟ ᱞᱮᱠᱷᱟᱱ ᱟᱹᱰᱤ ᱞᱮᱠᱟᱱ ᱵᱟᱦᱟ ᱢᱮᱱᱟᱜᱼᱟ ᱚᱠᱟ ᱞᱮᱠᱟᱱ ᱵᱟᱦᱟ ᱵᱤᱱ ᱤᱫᱤᱭᱟ ᱵᱟᱝᱟ ᱵᱟᱝᱟ ᱚᱱᱟ ᱫᱚ ᱯᱟᱨᱴ ᱵᱟᱦᱟ ᱫᱟᱨᱮ ᱫᱟᱢ ᱞᱮᱠᱟᱜᱮ ᱯᱟᱨ ᱞᱮᱠᱟᱜᱮ ᱪᱮᱫ ᱞᱮᱠᱟ ᱰᱤᱡᱟᱭᱤᱱ ᱵᱟᱦᱟ ᱵᱮᱱ ᱧᱮᱞᱟ ᱚᱠᱟ ᱞᱮᱠᱟ ᱵᱟᱦᱟᱜᱼᱟ ᱚᱱᱟ ᱢᱟ ᱵᱟᱨᱚ ᱢᱟᱥ ᱵᱟᱦᱟ ᱠᱟᱱᱟ ᱵᱟᱠᱚ ᱦᱮᱸ ᱦᱮᱸ ᱦᱮᱸ ᱦᱮᱸ ᱦᱳᱭ ᱦᱳᱭ ᱜᱚᱢᱠᱮ ᱚᱱᱟᱠᱚ ᱢᱮᱱᱟᱜᱼᱟ ᱡᱚᱛᱚᱣᱟᱜ ᱚᱱᱟ ᱠᱚ ᱢᱮᱱᱟᱜᱼᱟ ᱚᱱᱟ ᱵᱟᱦᱟ ᱫᱟᱨᱮ ᱠᱚᱦᱚᱸ ᱢᱮᱱᱟᱜᱼᱟ ᱮᱢᱟᱱ ᱛᱮᱭᱟᱜ ᱢᱟᱱᱮ ᱡᱚ ᱵᱟᱦᱟ ᱫᱟᱨᱮ ᱦᱚᱸ ᱢᱮᱱᱟᱜᱼᱟ ᱦᱮᱸ ᱪᱮ ᱵᱟᱦᱟ ᱢᱟ ᱵᱟᱦᱟ ᱚᱱᱟ ᱥᱟᱶᱛᱮ ᱡᱚᱣᱟᱜ ᱦᱚᱸ ᱢᱮᱱᱟᱜᱼᱟ ᱦᱮᱸ ᱡᱟ ᱵᱚᱱ ᱢᱮᱱᱮᱫ ᱚᱱᱟ ᱦᱚᱸ ᱧᱟᱢᱚᱜᱼᱟ ᱩᱞ ᱵᱚᱱ ᱧᱟᱢᱮᱫ ᱚᱱᱟ ᱠᱚ ᱡᱚᱛᱚ ᱧᱟᱢᱚᱜᱼᱟ ᱵᱟᱝᱟ ᱵᱷᱮᱜᱟᱨ ᱵᱷᱮᱜᱟᱨ ᱜᱮᱭᱟ ᱚᱱᱟ ᱫᱟᱢ ᱠᱚ ᱵᱷᱮᱜᱟᱨ ᱵᱷᱮᱜᱟᱨ ᱜᱮᱭᱟ ᱪᱤᱠᱟᱹᱛᱮ ᱠᱚᱱᱥᱮᱱ ᱢᱤᱫᱴᱟᱱ ᱫᱟᱨᱮ ᱨᱮᱱᱟᱜ ᱩᱞ ᱫᱟᱨᱮ ᱡᱩᱫᱤ ᱵᱮᱱ ᱤᱫᱤᱭᱟ ᱢᱚᱬᱮ ᱜᱚᱴᱮᱡ ᱵᱟᱠᱷᱟᱱ ᱜᱮᱞ ᱜᱚᱴᱮᱡ ᱵᱮᱱ ᱤᱫᱤᱭᱟ ᱜᱮᱞ ᱜᱚᱴᱮᱡ ᱵᱤᱱ ᱤᱫᱤᱭᱟ ᱮᱱᱠᱷᱟᱱ ᱚᱱᱟ ᱨᱮᱭᱟᱜ ᱚᱱᱠᱟ ᱦᱤᱥᱟᱹᱵᱽ ᱠᱚᱱᱥᱮᱥᱚᱱ ᱦᱩᱭᱩᱜᱼᱟ ᱟᱫᱚ ᱟᱨ ᱢᱤᱫᱴᱟᱱ ᱵᱮᱱ ᱤᱫᱤᱭᱟ ᱡᱩᱫᱤ ᱚᱸᱰᱮ ᱠᱚᱱᱥᱮᱥᱚᱱ ᱵᱤᱱ ᱠᱚᱭ ᱞᱤᱧᱟ ᱮᱱᱠᱷᱟᱱ ᱵᱟᱝᱞᱤᱧ ᱮᱢ ᱫᱟᱲᱮᱭᱟᱜᱼᱟ ᱦᱮᱸᱥᱮ ᱟᱪᱪᱷᱟ ᱟᱪᱪᱷᱟ ᱟᱪᱪᱷᱟ ᱢᱟ ᱯᱷᱳᱱ ᱱᱚᱢᱵᱚᱨ ᱛᱚᱵᱮ ᱤᱫᱤᱢᱮ ᱛᱟᱹᱞᱤᱧ ᱱᱟᱭᱤᱱ ᱚᱣᱟᱱ ᱥᱮᱵᱷᱮᱱ ᱮᱭᱤᱴ ᱴᱩ ᱛᱷᱨᱤ ᱚᱣᱟᱱ ᱯᱷᱟᱭᱤᱵᱷ ᱛᱷᱨᱤ ᱮᱭᱤᱴ ᱱᱚᱣᱟᱛᱮ ᱠᱚᱞ ᱵᱤᱱ ᱥᱚᱵᱽ ᱫᱤᱱ ᱜᱮᱞᱤᱧ ᱛᱟᱦᱮᱱᱟ ᱥᱚᱵᱽ ᱫᱤᱱᱜᱮ ᱟᱹᱞᱤᱧ ᱫᱚᱨᱠᱟᱨ ᱨᱮᱱᱟᱜ ᱫᱚᱠᱟᱱ ᱢᱟ ᱠᱷᱩᱞᱟᱹᱣ ᱛᱟᱦᱮᱱ ᱜᱮᱭᱟ ᱥᱮ ᱥᱚᱵᱽ ᱫᱤᱱ ᱜᱮ ᱛᱟᱦᱮᱸ ᱦᱩᱭᱩᱜᱼᱟ ᱦᱳᱭ ᱦᱳᱭ ᱟᱪᱪᱷᱟ ᱥᱮᱨ ᱟᱨ ᱪᱮᱫ ᱞᱮᱠᱟ ᱛᱚᱵᱮ ᱤᱱᱠᱟᱹ ᱫᱷᱟᱨᱟ ᱜᱮᱥᱮ ᱩᱱᱠᱩ ᱫᱚ ᱱᱩᱠᱩ ᱠᱚ ᱦᱮᱡ ᱠᱟᱱᱟ ᱠᱟᱥᱴᱚᱢᱟᱨ ᱠᱚᱠᱚ ᱦᱮᱡ ᱠᱟᱱᱟ ᱱᱩᱠᱩ ᱮᱢ ᱵᱟᱲᱟ ᱦᱩᱭᱩᱜᱼᱟ ᱯᱷᱳᱱ ᱛᱮ ᱠᱟᱛᱷᱟ ᱞᱮᱠᱷᱟᱱ ᱢᱟ ᱵᱟᱭ ᱜᱟᱱᱚᱜᱼᱟ ᱟᱹᱰᱤ ᱜᱷᱟᱹᱲᱤᱡ ᱢᱟ ᱦᱮᱸ ᱪᱮ ᱦᱮᱸ ᱴᱷᱤᱠ ᱜᱮᱭᱟ ᱫᱚᱦᱚᱭ ᱫᱟᱹᱞᱤᱧ ᱜᱚᱢᱠᱮ ᱦᱮᱸᱪᱮ